ᱜᱟᱯᱟ ᱟᱹᱞᱤᱧ ᱞᱩᱜᱩ ᱵᱩᱨᱩ ᱞᱮ ᱪᱟᱞᱟᱜ ᱠᱟᱱᱟ ᱥᱮᱛᱟᱜ ᱟᱴ ᱵᱟᱡᱮ ᱠᱷᱚᱱ ᱢᱮᱱᱟᱜᱼᱟ ᱚᱱᱟᱛᱮ ᱤᱧ ᱛᱮᱦᱮᱧ ᱨᱮ ᱤᱧ ᱠᱟᱜ ᱠᱟᱱᱟ ᱟᱨ ᱥᱮᱱᱚᱜ ᱨᱮ ᱟᱹᱰᱤ ᱮ ᱦᱟᱛᱟᱣᱮᱫᱼᱟ ᱚᱱᱟᱛᱮ ᱤᱧ ᱨᱮᱭᱟᱜ ᱥᱟᱶᱼᱥᱟᱶᱛᱮ ᱤᱧ ᱨᱮᱭᱟᱜ ᱦᱚᱧ ᱛᱟᱨᱟ ᱠᱟᱜ ᱠᱟᱱᱟ ᱡᱟᱦᱟᱸ ᱫᱚ ᱥᱮᱱᱚᱜ ᱨᱮ ᱢᱟᱱᱮ ᱧᱤᱫᱟᱹ ᱚᱠᱟ ᱠᱚᱨᱮᱞᱮ ᱛᱟᱦᱮᱱᱟ ᱚᱠᱟ ᱠᱚᱨᱮ ᱚᱱᱟ ᱚᱥᱩᱵᱤᱫᱷᱟ ᱠᱚ ᱵᱟᱝ ᱦᱩᱭᱩᱜ ᱞᱟᱹᱜᱤᱫ ᱛᱮ ᱚᱱᱟᱛᱮ ᱛᱮᱦᱮᱧ ᱤᱧ ᱨᱮᱭᱟᱜ ᱤᱧ ᱟᱠᱟᱫ ᱛᱚᱨᱟ ᱠᱟᱫ ᱠᱟᱱᱟ ᱪᱮᱫᱟᱜ ᱠᱤ ᱥᱮᱱᱚᱜ ᱨᱮ ᱟᱹᱰᱤ ᱰᱷᱮᱨ ᱮ ᱦᱟᱛᱟᱣᱮᱫᱼᱟ ᱧᱤᱫᱟᱹᱜ ᱠᱟᱱᱟ ᱚᱠᱟ ᱠᱚᱨᱮ ᱛᱟᱦᱮᱱᱟ ᱠᱚᱨᱮ ᱢᱟ ᱪᱮᱫ ᱞᱮᱠᱟ ᱠᱩᱢᱲᱩ ᱠᱚ ᱦᱩᱭᱩᱜᱼᱟ ᱚᱱᱟᱛᱮ ᱤᱧ ᱨᱮᱭᱟᱜ ᱤᱧ ᱠᱮᱫᱼᱟ ᱟᱨ ᱦᱚᱸ ᱟᱹᱰᱤ ᱵᱮᱥᱟᱜ ᱠᱟᱱᱟ ᱪᱮᱫᱟᱜ ᱤᱧ ᱢᱟᱲᱟᱝ ᱦᱚᱧ ᱪᱟᱞᱟᱣ ᱵᱟᱲᱟᱣ ᱟᱠᱟᱱ ᱜᱮᱭᱟ ᱚᱱᱟ ᱫᱚ ᱟᱹᱰᱤ ᱨᱮᱭᱟᱜ ᱡᱩᱫᱤ ᱫᱚᱨᱠᱟᱨ ᱥᱮ ᱮᱱᱠᱷᱟᱱ ᱤᱧ ᱥᱟᱞᱟᱜ ᱚᱱᱟ ᱢᱟᱲᱟᱝᱛᱮ ᱯᱮ ᱤᱧᱟᱜ ᱫᱚ ᱦᱩᱭᱩᱜ ᱠᱟᱱᱟ ᱤᱧᱟᱜ ᱠᱟᱱᱟ ᱟᱯᱮ ᱤᱧ ᱥᱟᱶᱛᱮᱯᱮ ᱫᱟᱲᱮᱭᱟᱜᱼᱟ ᱪᱮᱫᱟᱜ ᱥᱮ ᱤᱧ ᱢᱟᱲᱟᱝ ᱦᱚᱸ ᱱᱚᱣᱟ ᱨᱮᱧ ᱛᱟᱦᱮᱸ ᱵᱟᱲᱟᱣ ᱟᱠᱟᱱ ᱜᱮᱭᱟ ᱟᱹᱰᱤ ᱵᱮᱥ ᱜᱮᱭᱟ ᱚᱸᱰᱮ ᱨᱮᱱ ᱦᱚᱲ ᱠᱚᱦᱚᱸ ᱟᱹᱰᱤ ᱠᱚ ᱱᱟᱯᱟᱭ ᱜᱮᱭᱟ ᱟᱨ ᱚᱸᱰᱮ ᱡᱚᱢᱼᱧᱩ ᱛᱟᱦᱮᱱ ᱨᱮᱦᱟᱱᱼᱥᱟᱦᱟᱱ ᱢᱟᱱᱮ ᱡᱟᱦᱟᱱᱟᱜ ᱠᱚ ᱤᱭᱟᱹ ᱨᱮ ᱪᱮᱫ ᱨᱮ ᱚᱥᱩᱵᱤᱫᱷᱟ ᱫᱚ ᱵᱟᱹᱱᱩᱜᱼᱟ ᱟᱹᱰᱤ ᱜᱮ ᱵᱮᱥᱟ ᱟᱨ ᱚᱠᱚᱭ ᱠᱚᱯᱮ ᱧᱮᱞ ᱟᱠᱟᱫ ᱪᱮ ᱵᱟᱯᱮ ᱧᱮᱞ ᱟᱠᱟᱜᱼᱟ ᱞᱩᱜᱩ ᱵᱩᱨᱩ ᱫᱮᱞᱟ ᱟᱞᱮ ᱥᱟᱶᱯᱮ ᱪᱟᱞᱟᱜ ᱠᱷᱟᱱ ᱧᱮᱞ ᱟᱹᱜᱩᱭᱯᱮ ᱛᱤᱱᱟᱹᱜ ᱵᱮᱥ ᱪᱮᱫᱟᱜ ᱠᱤ ᱚᱱᱠᱟ ᱢᱟ ᱵᱟᱝ ᱠᱟᱱᱟ ᱠᱤ ᱞᱩᱜᱩᱵᱩᱨᱩ ᱤᱭᱟᱹ ᱜᱮ ᱵᱟᱯᱮ ᱟᱸᱡᱚᱢ ᱟᱠᱟᱫᱼᱟ ᱟᱹᱰᱤ ᱤᱭᱟᱹᱵᱟᱞᱟ ᱠᱟᱱᱟ ᱵᱚᱸᱜᱟ ᱤᱥᱛᱷᱟᱱ ᱠᱟᱱ ᱜᱮᱭᱟ ᱥᱮᱫᱟᱭ ᱠᱷᱚᱱ ᱠᱚ ᱢᱟᱱᱟᱣᱮᱫᱼᱟ ᱟᱹᱰᱤ ᱵᱷᱤᱲ ᱦᱩᱭᱩᱜᱼᱟ ᱟᱫᱚ ᱩᱱᱟᱹᱜ ᱵᱷᱤᱲ ᱨᱮ ᱧᱮᱞᱡᱚᱝ ᱨᱮ ᱩᱱᱟᱹᱜ ᱢᱚᱡᱽ ᱫᱚ ᱵᱟᱝᱟ ᱚᱱᱟᱛᱮ ᱟᱞᱮ ᱟᱞᱟᱜᱽ ᱫᱤᱱ ᱟᱞᱮ ᱟᱞᱟᱜᱽ ᱥᱚᱢᱚᱭ ᱧᱟᱢ ᱟᱠᱟᱫᱟᱞᱮ ᱛᱮᱦᱮᱧ ᱞᱮ ᱪᱟᱞᱟᱜ ᱠᱟᱱᱟ ᱪᱟᱞᱟᱜ ᱠᱟᱱᱟᱞᱮ ᱟᱨ ᱟᱹᱰᱤ ᱥᱟᱸᱜᱮ ᱜᱮᱞᱮ ᱪᱟᱞᱟᱜ ᱠᱟᱱᱟ ᱟᱨ ᱤᱧᱨᱮᱱ ᱡᱚᱴᱟᱣ ᱠᱚ ᱡᱟᱦᱟᱸ ᱩᱱᱠᱩ ᱵᱟᱠᱚ ᱧᱮᱞ ᱟᱠᱟᱫᱼᱟ ᱟᱫᱚ ᱤᱧ ᱫᱚᱧ ᱦᱮᱡ ᱵᱟᱲᱟᱣ ᱟᱠᱟᱱ ᱜᱮᱭᱟ ᱚᱱᱟᱛᱮ ᱤᱧ ᱠᱚ ᱢᱮᱱ ᱟᱠᱟᱫᱤᱧᱟ ᱫᱮᱞᱟ ᱵᱚᱱ ᱪᱟᱞᱟᱜᱼᱟ ᱢᱮᱱᱛᱮ ᱟᱨ ᱵᱷᱤᱲ ᱠᱚᱨᱮ ᱧᱮᱞᱨᱮ ᱥᱮ ᱩᱱᱟᱹᱜ ᱵᱟᱝ ᱢᱚᱡᱚᱜᱼᱟ ᱚᱱᱟᱛᱮ ᱟᱞᱮ ᱟᱞᱟᱜᱽ ᱧᱮᱞᱟ ᱛᱮᱞᱮ ᱪᱟᱞᱟᱜ ᱠᱟᱱᱟ ᱥᱚᱢᱚᱭ ᱩᱰᱩᱠ ᱠᱟᱛᱮᱫ ᱪᱮᱫᱟᱜ ᱥᱮ ᱥᱚᱢᱚᱭ ᱢᱟ ᱵᱟᱝ ᱧᱟᱢᱚᱜ ᱜᱮᱭᱟ ᱛᱟᱦᱚᱞᱮ ᱥᱳᱢᱳᱭ ᱧᱮᱞ ᱠᱟᱛᱮᱫᱞᱮ ᱪᱟᱞᱟᱜ ᱠᱟᱱᱟ ᱟᱨ ᱱᱤᱛᱚᱜ ᱢᱟ ᱩᱫᱽᱜᱟᱹᱨ ᱫᱤᱱ ᱠᱟᱱᱟ ᱚᱱᱟᱛᱮ ᱥᱤᱛᱟᱹ ᱱᱟᱞᱟ ᱠᱚᱨᱮ ᱩᱢᱩᱞᱦᱚᱸ ᱨᱤᱞᱟᱹᱢᱟᱞᱟ ᱛᱤᱱᱟᱹᱜ ᱱᱟᱯᱟᱭ ᱱᱟᱯᱟᱭ ᱚᱱᱟ ᱠᱷᱟᱹᱛᱤᱨ ᱟᱞᱮ ᱞᱮ ᱪᱟᱞᱟᱜ ᱠᱟᱱᱟ ᱚᱸᱰᱮᱱᱟᱜ ᱟᱹᱰᱤ ᱢᱚᱡᱽ ᱜᱮᱭᱟ ᱟᱯᱮ ᱢᱟᱱᱮ ᱵᱷᱤᱲ ᱫᱤᱱᱨᱮ ᱚᱱᱟᱠᱚ ᱧᱮᱞ ᱫᱚ ᱵᱟᱭ ᱜᱟᱱᱚᱜᱼᱟ ᱩᱱᱟᱹᱜ ᱵᱷᱤᱲ ᱛᱟᱦᱮᱱᱟ ᱥᱮ ᱚᱱᱟᱛᱮ ᱟᱞᱟᱜᱽ ᱟᱞᱟᱜᱽ ᱫᱤᱱ ᱧᱮᱞ ᱠᱟᱛᱮᱫᱞᱮ ᱪᱟᱞᱟᱜ ᱠᱟᱱᱟ ᱟᱨ ᱟᱨ ᱱᱚᱣᱟ ᱠᱚ ᱡᱟᱦᱟᱸ ᱠᱤ ᱵᱚᱸᱜᱟ ᱵᱚᱸᱜᱟ ᱦᱚᱸ ᱮᱭᱥᱮ ᱫᱤᱱ ᱨᱮᱫᱚᱢ ᱫᱟᱲᱮᱜ ᱜᱮᱭᱟ ᱢᱟᱱᱥᱤᱠ ᱢᱟᱱᱮ ᱚᱱᱟ ᱤᱭᱟᱹ ᱦᱚᱸ ᱵᱚᱸᱜᱟ ᱫᱚᱢ ᱫᱟᱲᱮᱜ ᱜᱮᱭᱟ ᱥᱮ ᱜᱚᱴᱼᱡᱚᱦᱟᱨ ᱫᱚ ᱟᱫᱚ ᱚᱱᱟᱠᱚ ᱞᱟᱹᱜᱤᱫᱛᱮ ᱚᱠᱚᱭ ᱠᱚ ᱵᱟᱯᱮ ᱪᱟᱞᱟᱣ ᱟᱠᱟᱱᱟ ᱟᱨ ᱨᱮᱭᱟᱜ ᱭᱟ ᱯᱷᱤᱨ ᱨᱮᱭᱟᱜ ᱭᱟ ᱯᱷᱤᱨ ᱡᱟᱦᱟᱱᱟᱜ ᱨᱮᱭᱟᱜ ᱜᱮ ᱨᱮᱭᱟᱜ ᱟᱯᱮ ᱱᱤᱡᱮ ᱛᱮᱯᱮ ᱦᱚᱸ ᱠᱚᱨᱟᱣ ᱫᱟᱲᱮᱭᱟᱜᱼᱟ ᱟᱨ ᱡᱩᱫᱤ ᱵᱟᱯᱮ ᱵᱟᱲᱟᱭ ᱠᱷᱟᱡ ᱤᱧ ᱥᱟᱞᱟᱜ ᱯᱮ ᱛᱟᱵᱚᱱ ᱱᱟᱦᱟᱜ ᱟᱨ ᱢᱟᱧ ᱮᱢ ᱠᱟᱜ ᱯᱮᱜᱮ ᱛᱟᱵᱚᱱᱟ ᱢᱟ ᱛᱚᱵᱮ